ᱤᱧ ᱫᱚ ᱥᱳᱥᱟᱞ ᱢᱤᱰᱤᱭᱟ ᱨᱮ ᱥᱟᱱᱛᱟᱞᱤ ᱨᱤᱞᱥ ᱵᱷᱤᱰᱭᱳ ᱠᱩᱧ ᱧᱮᱞᱟ ᱟᱨ ᱚᱱᱟ ᱠᱚ ᱟᱥᱮ ᱯᱟᱥᱮᱛᱮ ᱤᱥᱤᱱ ᱡᱚᱝ ᱨᱤᱥᱤᱯᱤ ᱠᱚᱧ ᱧᱮᱞᱟ ᱟᱨ ᱤᱧᱟᱹᱜ ᱤᱧᱟᱹᱜ ᱤᱧ ᱫᱚ ᱡᱟᱹᱥᱛᱤ ᱦᱤᱥᱤ ᱩᱨᱵᱚᱥᱤ ᱴᱩᱰᱩ ᱰᱟᱜᱚᱨ ᱴᱩᱰᱩ ᱩᱱᱠᱩᱣᱟᱜ ᱩᱱᱠᱩᱣᱟᱜ ᱤᱧ ᱫᱚ ᱵᱷᱤᱰᱭᱳ ᱵᱤᱥᱤᱧ ᱧᱮᱞᱟ ᱟᱨ ᱩᱱᱠᱩ ᱤᱧ ᱫᱚ ᱥᱚᱨᱮᱥ ᱤᱧ ᱢᱚᱱᱮ ᱠᱚᱣᱟ